ᱡᱮᱢᱚᱱ ᱯᱷᱟᱥᱴ ᱵᱮᱨᱮᱫ ᱨᱮ ᱠᱤᱪᱷᱩᱴᱟ ᱛᱟᱲᱟᱢ ᱵᱟᱲᱟ ᱛᱟᱨᱯᱚᱨ ᱵᱮᱭᱟᱢ ᱚᱱᱟᱠᱚᱱ ᱜᱮ ᱟᱨᱚ ᱡᱟᱸᱜᱟ ᱛᱮ ᱠᱤᱪᱷᱩ ᱛᱷᱚᱲᱟ ᱜᱟᱱ ᱠᱟᱢᱤ ᱠᱮᱫᱟ ᱥᱟᱭᱠᱮᱞ ᱠᱚ ᱪᱟᱹᱞᱩ ᱠᱟᱛᱮᱫ ᱮᱠᱴᱩ ᱯᱚᱨᱤᱥᱚᱨᱚᱢ ᱦᱩᱭᱩᱜᱼᱟ ᱚᱱᱟ ᱠᱚᱜᱮ